ᱚᱛ ᱦᱟᱥᱟ ᱱᱟᱯᱟᱭ ᱛᱮᱱᱟᱜ ᱵᱟᱰᱟᱭ ᱞᱟᱹᱜᱤᱫ ᱫᱚ ᱡᱟᱦᱟᱸᱭ ᱠᱚ ᱮᱜᱽᱨᱤᱠᱟᱞᱪᱟᱨ ᱨᱮ ᱠᱚ ᱠᱟᱹᱢᱤᱭᱫᱟ ᱡᱟᱦᱟᱸᱭ ᱚᱯᱷᱤᱥᱟᱨ ᱠᱚ ᱩᱱᱠᱩ ᱠᱚᱴᱷᱮᱱ ᱦᱚᱸ ᱱᱚᱣᱟ ᱵᱟᱲᱟᱭ ᱞᱟᱹᱜᱤᱫ ᱫᱚ ᱟᱹᱰᱤᱜᱮ ᱵᱷᱟᱹᱜᱤᱜᱼᱟ ᱚᱱᱟ ᱥᱟᱶᱛᱮ ᱡᱟᱦᱟᱸᱭ ᱟᱹᱛᱩ ᱚᱲᱟᱜ ᱠᱚᱨᱮᱫ ᱡᱟᱦᱟᱸᱭ ᱢᱟᱨᱮ ᱦᱚᱲ ᱠᱚ ᱟᱹᱰᱤ ᱫᱤᱱ ᱠᱷᱚᱱ ᱠᱚ ᱪᱟᱥᱼᱟᱵᱟᱫᱽ ᱟᱹᱜᱩᱭᱮᱫᱟ ᱡᱟᱦᱟᱸᱭ ᱯᱩᱨᱩᱫᱷᱩᱞ ᱠᱚ ᱦᱟᱥᱟ ᱨᱮᱱᱟᱜ ᱡᱟᱦᱟᱸ ᱵᱷᱟᱹᱜᱤ ᱴᱷᱤᱠ ᱠᱚ ᱵᱟᱰᱟᱭᱟ ᱩᱱᱠᱩ ᱠᱚᱦᱚᱸ ᱱᱚᱣᱟ ᱦᱟᱥᱟ ᱤᱫᱤ ᱠᱟᱛᱮᱫ ᱠᱩᱞᱤᱼᱠᱩᱯᱞᱤ ᱠᱟᱛᱮᱫ ᱵᱷᱟᱜᱮ ᱞᱮᱠᱟ ᱵᱟᱲᱟᱭ ᱧᱟᱢᱚᱜᱼᱟ ᱡᱟᱦᱟᱸ ᱦᱟᱥᱟᱨᱮ ᱚᱠᱟ ᱞᱮᱠᱟ ᱚᱠᱟ ᱪᱮᱫ ᱢᱮᱱᱟᱜᱼᱟ ᱥᱮ ᱚᱠᱟ ᱞᱮᱠᱟ ᱦᱟᱥᱟᱨᱮ ᱚᱠᱟ ᱞᱮᱠᱟ ᱪᱮᱫ ᱨᱚᱦᱚᱭ ᱞᱮᱱᱠᱷᱟᱱ ᱥᱮ ᱪᱮᱫ ᱮᱨ ᱞᱮᱱᱠᱷᱟᱱ ᱚᱢᱚᱱᱚᱜᱼᱟ ᱚᱱᱟ ᱫᱚ ᱱᱩᱠᱩ ᱦᱟᱯᱲᱟᱢ ᱠᱚᱴᱷᱮᱱ ᱦᱚᱸ ᱵᱟᱰᱟᱭ ᱜᱟᱱᱚᱜ ᱜᱮᱭᱟ